ᱜᱮᱢ ᱜᱮᱢ ᱢᱮᱱᱫᱚ ᱱᱚᱣᱟ ᱵᱚᱱ ᱵᱩᱡᱷᱟᱹᱜ ᱠᱟᱱ ᱡᱟᱦᱟᱸ ᱪᱮ ᱟᱵᱚ ᱱᱚᱣᱟ ᱢᱩᱞᱩᱠ ᱠᱚᱨᱮ ᱟᱭᱢᱟ ᱟᱭᱢᱟ ᱜᱮᱢ ᱢᱮᱱᱛᱮ ᱵᱚᱱ ᱢᱮᱛᱟᱜ ᱠᱟᱱ ᱯᱷᱩᱴᱵᱚᱞ ᱵᱷᱚᱞᱤᱵᱚᱞ ᱞᱩᱰᱩ ᱦᱚᱠᱤ ᱵᱟᱹᱦᱩᱪᱚᱨᱤ ᱱᱚᱝᱠᱟ ᱟᱹᱰᱤᱜᱟᱱ ᱜᱮᱢ ᱢᱮᱱᱟᱜᱼᱟ ᱛᱳ ᱱᱚᱝᱠᱟᱱ ᱜᱮᱢ ᱠᱚ ᱜᱮᱢ ᱠᱟᱛᱮᱫ ᱦᱚᱲᱟᱜ ᱦᱚᱲᱢᱚ ᱢᱚᱱᱮ ᱡᱤᱣᱤᱨᱮ ᱥᱩᱠᱷ ᱟᱨ ᱥᱟᱱᱛᱤ ᱪᱮᱫ ᱞᱮᱠᱟᱛᱮ ᱦᱤᱡᱩᱜ ᱠᱟᱱ ᱢᱮᱱ ᱱᱚᱣᱟᱫᱚ ᱦᱚᱲᱢᱚ ᱨᱮ ᱡᱟᱦᱟᱸ ᱯᱳᱲᱳ ᱨᱮ ᱢᱟᱭᱟᱢ ᱠᱚ ᱛᱟᱦᱮᱱ ᱠᱟᱱ ᱛᱳ ᱚᱱᱟᱠᱚ ᱥᱚᱧᱪᱟᱞᱚᱱᱚᱜ ᱠᱟᱱ ᱤᱫᱤ ᱠᱟᱛᱮᱫ ᱦᱚᱲᱢᱚ ᱨᱮ ᱡᱟᱦᱟᱸ ᱞᱮᱠᱟ ᱱᱚᱝᱠᱟ ᱨᱩᱣᱟᱹ ᱨᱟᱵᱟᱝ ᱟᱨ ᱵᱟᱝᱢᱟ ᱱᱚᱝᱠᱟ ᱦᱚᱲᱢᱚ ᱦᱟᱹᱥᱩ ᱰᱟᱸᱰᱟ ᱦᱟᱹᱥᱩ ᱫᱤᱱᱟᱹᱢ ᱫᱤᱱ ᱱᱚᱝᱠᱟ ᱡᱩᱫᱤ ᱜᱮᱢ ᱠᱚᱨᱮ ᱥᱮᱞᱮᱫ ᱠᱟᱛᱮᱫ ᱟᱢᱮᱢ ᱛᱟᱦᱮᱭᱮᱱᱟ ᱦᱚᱲᱢᱚ ᱢᱚᱱᱮ ᱡᱤᱣᱤᱨᱮ ᱱᱚᱝᱠᱟ ᱥᱩᱠ ᱟᱨ ᱥᱟᱶᱟᱨᱮ ᱟᱹᱜᱩᱭᱮᱫᱟ ᱱᱚᱣᱟ ᱜᱮᱢ ᱫᱚ ᱡᱟᱦᱟᱸ ᱯᱳᱲᱳ ᱨᱮ ᱱᱚᱣᱟ ᱫᱚ ᱟᱵᱚᱣᱟᱜ ᱢᱚᱱᱮ ᱦᱚᱸ ᱚᱠᱛᱚ ᱨᱮ ᱚᱠᱛᱚ ᱨᱮ ᱥᱟᱱᱛᱤ ᱠᱩᱥᱤ ᱨᱟᱹᱥᱠᱟᱹᱭ ᱥᱟᱨᱥᱟᱣᱮᱫᱟ ᱡᱟᱦᱟᱸ ᱯᱷᱳᱲᱳ ᱨᱮ ᱱᱚᱣᱟ ᱜᱮᱢ ᱢᱟᱫᱽᱫᱷᱚᱢᱛᱮ ᱱᱤᱛᱚᱜ ᱟᱵᱚ ᱜᱮᱢ ᱢᱟᱭᱫᱷᱚᱢ ᱛᱮ ᱟᱹᱰᱤᱜᱟᱱ ᱟᱵᱚ ᱨᱮᱱ ᱥᱠᱩᱞ ᱠᱚᱞᱮᱡᱽ ᱨᱮ ᱚᱞᱚᱜ ᱜᱤᱫᱽᱨᱟᱹ ᱠᱚᱦᱚᱸ ᱱᱚᱝᱠᱟ ᱜᱮᱢ ᱢᱟᱭᱫᱷᱚᱢ ᱛᱮ ᱢᱚᱱᱮ ᱡᱤᱣᱤ ᱠᱩᱥᱤ ᱨᱟᱹᱥᱠᱟᱹ ᱥᱟᱶ ᱥᱟᱶᱛᱮ ᱟᱠᱚᱣᱟᱜ ᱟᱹᱥᱩᱞᱚᱜ ᱨᱮᱱᱟᱜ ᱯᱟᱱᱛᱷᱟ ᱦᱚᱸ ᱥᱚᱨᱠᱟᱨᱮ ᱡᱷᱤᱡ ᱥᱚᱫᱚᱨ ᱠᱟᱫᱟ ᱱᱚᱝᱠᱟᱱ ᱟᱭᱢᱟ ᱯᱟᱱᱛᱷᱟ ᱠᱚ ᱤᱫᱤ ᱠᱟᱛᱮᱫ ᱱᱚᱣᱟ ᱜᱮᱢ ᱫᱚ ᱞᱟᱹᱠᱛᱤ ᱱᱟᱹᱯᱤᱛ ᱨᱮ ᱵᱮᱵᱷᱟᱨ ᱫᱚ ᱟᱹᱰᱤ ᱛᱮᱫ ᱡᱟᱹᱨᱩᱲ ᱠᱟᱱᱟ